ᱦᱮᱞᱳ ᱮᱢᱟᱡᱚᱱ ᱠᱳᱢᱯᱟᱱᱤ ᱤᱧ ᱵᱷᱟᱴᱜᱷᱚᱱᱴᱟ ᱠᱷᱚᱱ ᱥᱚᱢᱵᱷᱩ ᱠᱤᱥᱠᱩᱧ ᱞᱟᱹᱭ ᱮᱫᱟ ᱦᱚᱞᱟ ᱤᱧ ᱢᱤᱫᱴᱮᱱ ᱢᱳᱵᱟᱭᱤᱞᱤᱧ ᱚᱰᱟᱨ ᱞᱮᱫᱟ ᱟᱨ ᱚᱱᱞᱟᱭᱤᱱ ᱯᱮᱢᱮᱱᱴ ᱟᱠᱟᱫᱟ ᱡᱟᱦᱟᱸᱫᱚ ᱤᱧ ᱵᱟᱹᱧ ᱵᱩᱡᱷᱟᱹᱣ ᱫᱟᱲᱮᱭᱟᱜ ᱠᱟᱱᱟ ᱚᱱᱞᱟᱭᱤᱱ ᱯᱮᱢᱮᱱᱴ ᱦᱩᱭᱟᱠᱟᱱᱟ ᱥᱮ ᱵᱟᱝ ᱤᱧ ᱢᱮᱥᱮᱡ ᱠᱟᱛᱮ ᱵᱟᱰᱟᱭ ᱚᱪᱩᱭᱤᱧ ᱯᱮ